ᱟᱵᱚᱣᱟᱜ ᱫᱷᱚᱨᱚᱢ ᱯᱚᱛᱚᱵ ᱫᱚ ᱟᱹᱰᱤ ᱞᱮᱠᱟᱱᱟᱜ ᱚᱞᱟᱠᱟᱱᱟ ᱢᱟᱱᱮ ᱡᱟᱦᱟᱸ ᱜᱮ ᱥᱚᱦᱨᱟᱭ ᱫᱷᱚᱨᱚᱢ ᱟᱨ ᱥᱚᱦᱨᱟᱭ ᱠᱚ ᱵᱟᱦᱟ ᱠᱚᱨᱮᱱᱟᱜ ᱫᱷᱚᱨᱚᱢ ᱯᱚᱛᱚᱵ ᱠᱚ ᱚᱞᱟᱠᱟᱱᱟ ᱟᱨ ᱢᱟᱱᱮ ᱟᱵᱚᱣᱟᱜ ᱫᱷᱚᱨᱚᱢ ᱫᱚ ᱚᱱᱮ ᱡᱟᱦᱮᱨ ᱜᱟᱲ ᱠᱟᱱᱟ ᱡᱟᱦᱮᱨ ᱨᱮᱜᱮ ᱟᱵᱚᱣᱟᱜ ᱫᱚ ᱵᱚᱸᱜᱟ ᱵᱳᱨᱳ ᱢᱟᱱᱟᱣ ᱜᱩᱱᱟᱹᱣ ᱦᱩᱭᱩᱜ ᱛᱟᱵᱚᱱᱟ ᱢᱤᱫ ᱵᱚᱸᱜᱟ ᱵᱳᱨᱳ ᱦᱚᱸ ᱟᱵᱚᱨᱮᱱ ᱢᱤᱫ ᱜᱮ ᱟᱹᱰᱤ ᱠᱚ ᱥᱟᱠᱮᱛᱟᱱᱟ ᱚᱱᱟ ᱨᱮᱜᱮ ᱟᱵᱚᱣᱟᱜ ᱫᱷᱚᱨᱚᱢ ᱫᱚ ᱟᱹᱰᱤ ᱱᱟᱯᱟᱭᱟ ᱟᱹᱰᱤ ᱵᱮᱥᱟ ᱟᱨ ᱱᱚᱣᱟ ᱫᱷᱚᱨᱚᱢ ᱫᱚ ᱟᱵᱚᱣᱟᱜ ᱥᱟᱨᱱᱟ ᱫᱷᱚᱨᱚᱢ ᱠᱟᱱᱟ ᱱᱚᱣᱟ ᱥᱟᱨᱱᱟ ᱫᱷᱚᱨᱚᱢ ᱛᱮᱜᱮ ᱟᱵᱚ ᱫᱚ ᱵᱟᱧᱪᱟᱣ ᱵᱚᱱ ᱛᱟᱦᱮᱱ ᱠᱟᱱᱟ ᱟᱨ ᱱᱚᱣᱟ ᱫᱷᱚᱨᱚᱢ ᱨᱮᱜᱮ ᱟᱵᱚ ᱦᱚᱸ ᱡᱚᱛᱚ ᱨᱚᱠᱚᱢ ᱱᱚᱸᱰᱮ ᱟᱭᱢᱟ ᱠᱟᱹᱢᱤᱦᱚᱨᱟ ᱵᱚᱱ ᱠᱟᱹᱢᱤ ᱫᱟᱲᱮᱭᱟᱜ ᱠᱟᱱᱟ ᱱᱚᱣᱟ ᱫᱷᱚᱨᱚᱢ ᱫᱚ ᱟᱹᱰᱤ ᱜᱮ ᱵᱮᱥᱟ ᱱᱚᱣᱟ ᱫᱷᱚᱨᱚᱢ ᱢᱟᱱᱟᱣ ᱵᱟᱛᱟᱣ ᱟᱹᱰᱤ ᱜᱮ ᱱᱟᱯᱟᱭᱟ ᱫᱷᱚᱨᱚᱢ ᱨᱮ ᱛᱟᱦᱮᱸ ᱜᱮ ᱵᱮᱥᱚᱜᱼᱟ ᱟᱨ ᱱᱚᱝᱠᱟ ᱜᱮ ᱢᱟᱱᱮ ᱫᱷᱚᱨᱚᱢ ᱨᱮ ᱥᱟᱱᱟᱢ ᱠᱚᱜᱮ ᱵᱚᱱ ᱛᱟᱦᱮᱱᱟ ᱚᱱᱟᱜᱮ ᱤᱧ ᱫᱚ ᱟᱹᱰᱤ ᱨᱟᱹᱥᱠᱟᱹᱧ ᱵᱩᱡᱷᱟᱹᱣ ᱠᱮᱫᱟ